ᱫᱤᱱᱟᱹᱢ ᱦᱤᱞᱳᱜ ᱨᱮᱭᱟᱜ ᱜᱟᱯᱟᱞᱢᱟᱨᱟᱣ ᱨᱮ ᱵᱮᱵᱚᱦᱟᱨ ᱦᱩᱭᱩᱜᱼᱟ ᱥᱟᱱᱛᱟᱲᱤ ᱯᱟᱹᱨᱥᱤᱛᱮ ᱟᱹᱭᱟᱹᱛ ᱦᱤᱸᱥ ᱟᱨ ᱵᱷᱮᱱᱛᱟ ᱠᱟᱛᱷᱟ ᱢᱮᱱ ᱛᱮᱫᱚ ᱵᱩᱡᱷᱟᱹᱜᱼᱟ ᱥᱳᱡᱷᱮᱛᱮ ᱵᱟᱝ ᱨᱚᱲ ᱠᱟᱛᱮᱫ ᱩᱞᱴᱟᱹᱛᱮ ᱨᱚᱲ ᱢᱮᱱ ᱫᱚ ᱡᱟᱦᱟᱸ ᱚᱛ ᱩᱴᱟᱹ ᱢᱟᱱᱮ ᱥᱩᱠᱨᱤ ᱞᱩᱵᱩᱜ ᱢᱩᱪ ᱜᱮᱨ ᱢᱟᱱᱮ ᱞᱟᱡ ᱨᱮᱸᱜᱮᱡᱽ ᱞᱚᱦᱚᱫ ᱯᱩᱥᱤ ᱢᱟᱱᱮ ᱢᱤᱨᱞᱩᱝ ᱪᱩᱞᱦᱟᱹ ᱪᱩᱯᱤ ᱢᱟᱱᱮ ᱥᱟᱦᱟᱱ ᱱᱚᱝᱠᱟᱱ ᱟᱭᱢᱟ ᱞᱮᱠᱟᱱᱟᱜ ᱜᱮ ᱢᱮᱱᱟᱜ ᱠᱟᱫᱟ ᱱᱚᱣᱟ ᱠᱚᱫᱚ ᱡᱟᱹᱥᱛᱤ ᱠᱟᱭᱛᱮ ᱥᱮᱫᱟᱭ ᱡᱩᱜᱽ ᱨᱮᱜᱮ ᱧᱮᱞᱚᱜ ᱠᱟᱱ ᱛᱟᱦᱮᱸ ᱠᱟᱱᱟ ᱢᱮᱱᱠᱷᱟᱱ ᱱᱤᱛ ᱫᱚ ᱚᱱᱟ ᱠᱚᱫᱚ ᱡᱷᱚᱛᱚ ᱦᱤᱲᱤᱧ ᱟᱠᱟᱱᱟ ᱥᱮ ᱟᱫ ᱪᱟᱵᱟᱜ ᱠᱟᱱᱟ ᱢᱮᱱᱫᱚ ᱱᱮᱛᱟᱨ ᱫᱚ ᱵᱷᱮᱱᱛᱟ ᱢᱮᱱ ᱛᱮᱜᱮ ᱪᱮᱫ ᱦᱚᱸᱜᱮ ᱵᱟᱝᱠᱚ ᱵᱩᱡᱷᱟᱹᱣ ᱫᱟᱲᱮᱭᱟᱜ ᱠᱟᱱᱟ